ᱟᱵᱚᱣᱟᱜ ᱟᱹᱨᱤᱪᱟᱹᱞᱤ ᱫᱚ ᱟᱛᱳ ᱨᱮᱜᱮ ᱡᱚᱛᱚ ᱢᱟᱺᱡᱷᱤ ᱜᱚᱰᱮᱛ ᱡᱚᱜᱽᱢᱟᱺᱡᱷᱤ ᱯᱟᱨᱟᱱᱤᱠ ᱩᱱᱠᱩ ᱟᱛᱮᱜᱮ ᱠᱟᱹᱢᱤᱠᱚᱵᱚᱱ ᱯᱟᱨᱚᱢᱟ ᱡᱚᱱᱚᱢ ᱠᱷᱚᱱ ᱵᱤᱦᱟᱹ ᱵᱟᱯᱞᱟ ᱜᱩᱡᱩᱜ ᱦᱟᱹᱵᱤᱡᱽᱛᱮ ᱡᱚᱱᱢᱚ ᱨᱮ ᱡᱮᱢᱚᱱ ᱱᱟᱣᱟ ᱜᱤᱫᱽᱨᱟᱹᱭ ᱡᱚᱱᱢᱚ ᱞᱮᱱ ᱠᱷᱟᱱ ᱟᱛᱳ ᱨᱤᱱᱤᱡ ᱢᱟᱺᱡᱷᱤ ᱞᱟᱹᱭᱟᱭ ᱦᱩᱭᱩᱼᱟ ᱱᱟᱭᱠᱮ ᱞᱟᱹᱭᱟᱭ ᱛᱟᱨᱯᱚᱨ ᱩᱱᱤ ᱱᱟᱭᱠᱮ ᱫᱚ ᱛᱩᱯᱩ ᱥᱟᱯᱷᱟ ᱠᱟᱛᱮᱫ ᱵᱟᱝᱠᱷᱟᱱ ᱫᱟᱠᱟ ᱩᱛᱩ ᱵᱟᱭ ᱡᱚᱢᱟ ᱚᱱᱟ ᱞᱟᱹᱜᱤᱫᱛᱮ ᱢᱟᱺᱡᱷᱤ ᱟᱨ ᱜᱚᱰᱮᱛ ᱫᱚ ᱞᱟᱹᱭ ᱟᱹᱠᱤᱱ ᱦᱩᱭᱩᱜᱼᱟ ᱢᱚᱲᱮ ᱢᱟᱦᱟ ᱦᱤᱞᱳᱜᱼᱫᱚ ᱟᱨᱚ ᱟᱛᱳ ᱨᱮᱱ ᱦᱚᱦᱚ ᱡᱟᱣᱨᱟ ᱦᱚᱪᱚ ᱠᱟᱛᱮᱫ ᱜᱳᱰᱮᱛᱮ ᱦᱚᱦᱚᱭᱟ ᱚᱲᱟᱜ ᱚᱲᱟᱜ ᱯᱷᱟᱞᱱᱟ ᱟᱜ ᱚᱲᱟᱜ ᱨᱮ ᱛᱮᱦᱮᱧ ᱫᱚ ᱱᱤᱢ ᱫᱟᱠᱟ ᱡᱚᱢ ᱪᱟᱞᱟᱜ ᱛᱟᱵᱚᱱ ᱯᱮ ᱚᱱᱠᱟ ᱠᱟᱛᱮᱫ ᱩᱱᱤ ᱱᱟᱣᱟ ᱜᱤᱫᱽᱨᱟᱹᱣᱟᱜ ᱠᱟᱹᱢᱤ ᱪᱷᱩᱛ ᱟᱠᱟᱱ ᱠᱟᱹᱢᱤ ᱥᱟᱨᱟᱣ ᱦᱩᱭᱩᱜᱼᱟᱱ ᱟᱨ ᱱᱤᱢ ᱫᱟᱠᱟ ᱠᱚ ᱵᱚᱸᱜᱟ ᱵᱟᱲᱟ ᱠᱟᱛᱮᱫ ᱟᱛᱳ ᱨᱮᱱ ᱡᱟᱜᱮᱠᱚ ᱥᱮᱴᱮᱨ ᱟᱠᱟᱱ ᱱᱤᱢ ᱫᱟᱠᱟ ᱠᱚ ᱡᱚᱢᱟ ᱟᱨ ᱧᱩᱛᱩᱢ ᱠᱚ ᱞᱟᱹᱭᱟ ᱩᱱᱟᱜᱮ ᱠᱟᱹᱴᱤᱡ ᱜᱤᱫᱽᱨᱟᱹᱣᱟᱜ ᱪᱷᱩᱛ ᱯᱷᱮᱨᱟᱣ ᱟᱨ ᱪᱷᱟᱹᱴᱭᱟᱹᱨ ᱠᱟᱹᱢᱤ ᱫᱚᱠᱚ ᱥᱟᱨᱟᱣᱟ ᱛᱚ ᱚᱱᱟ ᱯᱚᱨᱮ ᱜᱤᱫᱽᱨᱟᱹ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱟᱨᱟ ᱞᱮᱱ ᱠᱷᱟᱱ ᱯᱮᱲᱟ ᱠᱚ ᱞᱟᱜᱟᱜᱼᱟ ᱵᱟᱯᱞᱟ ᱦᱩᱭᱩᱜᱼᱟᱱ ᱯᱮᱲᱟ ᱦᱮᱡ ᱚᱠᱛᱚ ᱦᱚᱸ ᱟᱵᱚᱫᱚ ᱢᱟᱺᱡᱷᱤ ᱜᱚᱰᱮᱛ ᱵᱚᱱ ᱠᱷᱚᱡ ᱠᱚᱣᱟ ᱠᱷᱳᱡ ᱠᱟᱛᱮᱫ ᱟᱛᱳ ᱥᱩᱨ ᱠᱚ ᱦᱮᱡ ᱞᱮᱱᱠᱷᱟᱱ ᱩᱱᱠᱩ ᱢᱟᱺᱡᱷᱤ ᱜᱚᱰᱮᱛ ᱟᱛᱮᱫ ᱫᱟᱨᱟᱢ ᱟᱹᱜᱩ ᱠᱚᱣᱟ ᱚᱠᱚᱭᱟᱜ ᱚᱲᱟᱜ ᱨᱮᱠᱚ ᱵᱚᱞᱚᱱᱟ ᱢᱟᱹᱡᱷᱤ ᱜᱚᱰᱮᱛ ᱜᱮ ᱞᱟᱦᱟ ᱠᱟᱛᱮᱫ ᱠᱚ ᱟᱹᱜᱩ ᱠᱚᱣᱟ ᱜᱚᱰ ᱡᱚᱦᱟᱨ ᱯᱚᱨᱮ ᱟᱨᱚ ᱩᱱᱠᱩ ᱨᱚᱯᱚᱲᱚᱜ ᱞᱟᱹᱜᱤᱫ ᱛᱮ ᱯᱷᱸᱟᱠ ᱛᱮᱵᱚᱱ ᱩᱱᱰᱩᱠ ᱠᱚᱣᱟ ᱩᱰᱩᱠᱚᱜ ᱟᱠᱚ ᱨᱚᱯᱚᱲ ᱵᱟᱲᱟ ᱠᱟᱛᱮᱫ ᱟᱨᱚ ᱵᱚᱞᱚᱜ ᱟᱠᱚ ᱚᱲᱟᱜᱛᱮ ᱡᱟᱸᱜᱟ ᱟᱹᱨᱩᱵ ᱡᱟᱜᱮ ᱡᱚᱢ ᱧᱩ ᱛᱮᱭᱟᱨ ᱟᱠᱟᱱ ᱚᱱᱟᱠᱚ ᱮᱢ ᱦᱩᱭᱩᱜᱼᱟᱱ ᱚᱱᱟ ᱯᱚᱨᱮ ᱫᱚ ᱟᱫᱚ ᱵᱟᱯᱞᱟ ᱠᱚ ᱜᱚᱴᱟᱭᱟ ᱫᱤᱱ ᱠᱟᱛᱮᱫ ᱵᱟᱯᱞᱟ ᱦᱩᱭᱩᱜᱼᱟ ᱵᱟᱯᱞᱟ ᱨᱮᱦᱚᱸ ᱟᱵᱚᱫᱚ ᱢᱚᱬᱮ ᱟᱛᱳ ᱢᱚᱬᱮ ᱦᱚᱲ ᱪᱷᱟᱲᱟ ᱠᱟᱹᱢᱤᱫᱚ ᱵᱟᱝ ᱦᱩᱭᱩᱜᱼᱟ ᱯᱮᱲᱟ ᱯᱟᱹᱲᱦᱟᱹ ᱟᱛᱳ ᱢᱚᱬᱮ ᱦᱚᱲ ᱠᱚᱫᱚ ᱮᱠᱟᱞᱜᱮ ᱫᱚᱨᱠᱟᱨ ᱠᱟᱱᱟ ᱵᱟᱯᱞᱟ ᱨᱮᱦᱚᱸ ᱟᱵᱚᱫᱚ ᱢᱟᱺᱡᱷᱤ ᱜᱚᱰᱮᱛ ᱦᱮᱡ ᱠᱟᱛᱮᱫ ᱥᱟᱥᱟᱝ ᱠᱚ ᱨᱤᱫᱟ ᱛᱤᱛᱨᱤ ᱠᱩᱲᱤ ᱜᱤᱫᱽᱨᱟᱹ ᱵᱟᱨᱭᱟ ᱵᱟᱠᱷᱟᱱ ᱯᱮᱭᱟ ᱚᱱᱟ ᱥᱟᱥᱟᱝ ᱨᱤᱫ ᱠᱟᱛᱮᱠᱚ ᱵᱚᱸᱜᱟᱭᱟ ᱱᱟᱭᱠᱮᱭ ᱵᱚᱸᱜᱟᱭᱟ ᱵᱚᱸᱜᱟ ᱠᱟᱛᱮᱫ ᱚᱱᱟ ᱥᱟᱥᱟᱝ ᱵᱟᱹᱦᱩ ᱜᱤᱫᱽ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱵᱚᱱ ᱚᱡᱚᱜ ᱠᱤᱱᱟ ᱟᱭᱳ ᱵᱟᱵᱟ ᱞᱟᱦᱟ ᱠᱚ ᱚᱡᱚᱜ ᱠᱚᱣᱟ ᱛᱟᱨᱯᱚᱨᱮ ᱛᱤᱛᱨᱤ ᱠᱩᱲᱤ ᱜᱤᱫᱽᱨᱟᱹ ᱟᱛᱮᱫ ᱨᱟᱪᱟᱨᱮ ᱯᱟᱹᱴᱭᱟ ᱪᱮᱛᱟᱱ ᱨᱮ ᱫᱩᱲᱩᱵ ᱠᱟᱛᱮᱠᱚ ᱚᱡᱚᱜ ᱠᱤᱱᱟ ᱩᱱᱠᱟ ᱠᱟᱛᱮ ᱟᱵᱚᱣᱟᱜ ᱵᱟᱯᱞᱟ ᱠᱟᱹᱢᱤᱫᱚ ᱯᱟᱨᱚᱢᱟᱵᱚᱱ ᱟᱨᱚ ᱟᱵᱚᱣᱟᱜ ᱜᱚᱡᱽ ᱜᱩᱨ ᱨᱮᱱᱟᱜ ᱦᱚᱸ ᱚᱱᱠᱟᱜᱮ ᱡᱟᱦᱟᱸᱭ ᱜᱚᱡᱽ ᱜᱩᱨ ᱞᱮᱱᱠᱷᱟᱱ ᱫᱚ ᱢᱟᱹᱡᱷᱤ ᱠᱚ ᱞᱟᱹᱭ ᱟᱠᱚ ᱢᱟᱹᱡᱷᱤ ᱞᱟᱹᱭ ᱠᱟᱛᱮᱫ ᱩᱱᱤᱫᱚ ᱜᱚᱰᱮᱛᱮ ᱞᱟᱹᱭ ᱦᱚᱴᱚᱣᱟᱭᱛᱮ ᱚᱲᱟᱜ ᱚᱲᱟᱜᱮ ᱦᱚᱦᱚᱭᱟ ᱦᱚᱦᱚ ᱠᱟᱛᱮᱫ ᱡᱷᱚᱛᱚ ᱠᱚ ᱦᱤᱡᱩᱼᱟ ᱜᱚᱡᱽ ᱜᱩᱨ ᱚᱲᱟᱜᱨᱮ ᱦᱮᱡ ᱠᱟᱛᱮᱫ ᱩᱱᱤᱭᱟᱜ ᱠᱟᱹᱢᱤ ᱠᱚ ᱥᱟᱵᱟ ᱚᱱᱠᱟ ᱠᱟᱛᱮᱜᱮ ᱟᱵᱚᱣᱟᱜ ᱫᱚ ᱡᱚᱛᱚ ᱨᱮᱜᱮ ᱢᱟᱹᱡᱷᱤ ᱜᱚᱰᱮᱛ ᱫᱚᱨᱠᱟᱨᱚᱜᱼᱟ ᱟᱵᱳᱣᱟᱜ ᱥᱚᱢᱟᱡ ᱨᱮᱫᱚ ᱩᱱᱠᱩᱜᱮ ᱟᱥᱚᱞ ᱦᱚᱲ ᱠᱟᱱᱟᱠᱚ ᱩᱱᱠᱟ ᱠᱟᱛᱮᱜᱮ ᱟᱵᱚᱫᱚ ᱥᱚᱢᱟᱡ ᱨᱮ ᱱᱚᱝᱠᱟ ᱠᱟᱛᱮᱜᱮ ᱱᱚᱣᱟ ᱠᱟᱹᱢᱤ ᱠᱚᱫᱚ ᱵᱳᱱ ᱯᱩᱨᱟᱹᱣᱼᱟ